ᱠᱟᱴᱤᱡ ᱜᱤᱫᱽᱨᱟᱹ ᱦᱟᱨᱟ ᱢᱮᱱᱛᱮ ᱠᱟᱴᱤᱡ ᱜᱤᱫᱽᱨᱟᱹ ᱢᱮᱱᱛᱮ ᱫᱚ ᱠᱟᱴᱤᱡ ᱜᱤᱫᱽᱨᱟᱹ ᱡᱚᱠᱷᱚᱱ ᱵᱚ ᱦᱟᱨᱟ ᱠᱚᱣᱟ ᱜᱤᱫᱽᱨᱟᱹ ᱫᱷᱟᱹᱨᱛᱤ ᱨᱮ ᱟᱣᱨᱤ ᱞᱮᱵᱮᱫ ᱠᱷᱚᱱ ᱜᱮ ᱡᱮᱠᱷᱚᱱ ᱜᱚᱜᱚᱣᱟᱜ ᱜᱚᱨᱵᱷᱚ ᱨᱮᱠᱚ ᱛᱟᱦᱮᱱᱟ ᱥᱮ ᱜᱚᱨᱵᱷᱚ ᱵᱚᱛᱤ ᱠᱚ ᱛᱟᱦᱮᱱᱟ ᱜᱚᱜᱚ ᱠᱚ ᱛᱚᱠᱷᱚᱱ ᱨᱮᱜᱮ ᱜᱚᱜᱚᱣᱟᱜ ᱥᱟᱥᱛᱚ ᱡᱮᱱᱚ ᱵᱷᱟᱜᱮ ᱛᱟᱦᱮᱱ ᱜᱚᱜᱚ ᱜᱚᱜᱚ ᱛᱟᱠᱚ ᱡᱮᱱᱚ ᱦᱮᱞᱛᱷ ᱨᱮᱭᱟᱜ ᱪᱮᱠᱟᱯ ᱢᱟᱱᱮ ᱴᱷᱤᱠ ᱴᱷᱟᱠ ᱵᱮᱥᱛᱮ ᱡᱮᱱᱚ ᱰᱟᱛᱟᱨ ᱥᱟᱶᱛᱮ ᱯᱚᱨᱟᱢᱚᱨᱥᱚ ᱠᱚ ᱦᱟᱛᱟᱣ ᱥᱮ ᱡᱚᱢ ᱧᱩ ᱥᱮ

ᱡᱚᱢ ᱧᱩ ᱪᱷᱟᱲᱟ ᱦᱚᱸ ᱴᱷᱤᱠ ᱴᱷᱤᱠ ᱥᱳᱢᱳᱭ ᱨᱮ ᱨᱮᱥᱴ ᱦᱟᱛᱟᱣ ᱦᱚᱭᱛᱚ ᱫᱤᱱᱮ ᱫᱩ ᱜᱷᱚᱱᱴᱟ ᱵᱤᱥᱨᱟᱢ ᱟᱨ ᱨᱟᱛᱮ ᱟᱴ ᱜᱷᱚᱱᱴᱟ ᱴᱷᱤᱠ ᱴᱷᱟᱠ ᱡᱟᱯᱤᱫ ᱚᱱᱟ ᱥᱟᱶᱛᱮ ᱵᱷᱟᱜᱮ ᱢᱟᱪᱷᱟᱛᱮ ᱡᱚᱢ ᱧᱩ ᱫᱚ ᱟᱰᱤ ᱟᱸᱴ ᱞᱟᱠᱛᱤ ᱠᱟᱱᱟ ᱟᱨ ᱵᱟᱨᱭᱟ ᱴᱤᱴᱮᱱᱟᱥ ᱤᱱᱡᱮᱠᱥᱮᱱ ᱦᱚᱸ ᱞᱟᱜᱟᱜ ᱠᱟᱱᱟ ᱛᱚ ᱱᱚᱶᱟ ᱞᱟᱜᱤᱫ ᱛᱮ ᱜᱚᱜᱚ ᱠᱚ ᱴᱷᱤᱠ ᱴᱷᱟᱠ ᱜᱚᱜᱚ ᱡᱩᱫᱤ ᱴᱷᱤᱠ ᱴᱷᱟᱠ ᱡᱚᱢ ᱧᱩ ᱠᱟᱛᱮᱫ ᱦᱚ ᱱᱤᱡᱮᱨᱟᱜ ᱦᱚᱲᱢᱚ ᱵᱷᱟᱜᱮ ᱫᱚᱦᱚ ᱠᱟᱛᱮᱫ ᱠᱚ ᱫᱷᱟᱨᱛᱤ ᱨᱮ ᱡᱚᱱᱢᱚ ᱜᱤᱫᱽᱨᱟᱹ ᱠᱚ ᱮᱢᱟ ᱠᱚᱣᱟ ᱛᱟᱦᱞᱮ ᱠᱷᱟᱱ ᱢᱤᱫ ᱴᱮᱱ ᱵᱷᱟᱜᱮ ᱜᱤᱫᱽᱨᱟᱹᱭ ᱡᱟᱱᱟᱢᱚᱜᱼᱟ ᱵᱷᱟᱜᱮ ᱜᱤᱫᱽᱨᱟᱹ ᱧᱟᱢ ᱞᱟᱜᱤᱫ ᱛᱮ ᱜᱚᱜᱚ ᱮᱵᱚᱝ ᱯᱷᱮᱢᱮᱞᱤ ᱨᱮᱭᱟᱜ ᱚᱲᱟᱜ ᱨᱮᱱ ᱦᱚᱲᱟᱜ ᱡᱷᱚᱛᱚ ᱦᱚᱲᱟᱜ ᱥᱚᱦᱚᱡᱳᱜᱤᱛᱟ ᱫᱚ ᱟᱰᱤ ᱟᱸᱴ ᱫᱚᱨᱠᱟᱨ ᱠᱟᱱᱟ ᱪᱟᱫᱟᱜ ᱥᱮ ᱢᱤᱫ ᱴᱮᱱ ᱜᱤᱫᱽᱨᱟᱹ ᱫᱷᱟᱨᱛᱤ ᱨᱮ ᱟᱜᱩ ᱞᱟᱜᱤᱫ ᱛᱮ ᱜᱚᱜᱚᱣᱟᱜ ᱢᱟᱱᱚᱥᱤᱠᱚᱛᱟ ᱫᱚ ᱠᱷᱩᱵᱽ ᱵᱷᱟᱜᱮ ᱫᱚᱦᱚ ᱫᱚᱨᱠᱟᱨ ᱠᱟᱱᱟ ᱚᱱᱟ ᱞᱮᱠᱟᱱ ᱛᱮ ᱚᱲᱟᱜ ᱨᱮᱱ ᱡᱷᱚᱛᱚ ᱦᱚᱲᱟᱜ ᱥᱚᱦᱚᱡᱳᱜᱤᱛᱟ ᱫᱚ ᱟᱰᱤ ᱟᱸᱴ ᱜᱮ ᱞᱟᱠᱛᱤ ᱠᱟᱱᱟ ᱠᱟᱴᱤᱡ ᱜᱤᱫᱽᱨᱟᱹ ᱡᱟᱱᱟᱢ ᱚᱠᱛᱚ ᱨᱮᱜᱮ ᱯᱨᱚᱛᱷᱚᱢ ᱨᱮᱜᱮ ᱡᱮᱠᱷᱚᱱᱮ ᱡᱟᱱᱟᱢᱚᱜᱼᱟ ᱛᱚᱠᱷᱚᱱ ᱜᱮ ᱥᱚᱸᱜᱮ ᱥᱚᱸᱜᱮᱛᱮ ᱱᱩᱭ ᱜᱤᱫᱽᱨᱟᱹ ᱫᱚ ᱜᱚᱜᱚᱣᱟᱜ ᱛᱚᱣᱟ ᱫᱚ ᱟᱰᱤ ᱟᱸᱴ ᱧᱩᱣᱟᱭ ᱡᱟᱨᱩᱲ ᱠᱟᱱᱟ ᱪᱮᱫᱟᱜ ᱥᱮ ᱜᱚᱜᱚᱣᱟᱜ ᱛᱚᱣᱟ ᱨᱮᱜᱮ ᱜᱤᱫᱽᱨᱟᱹᱣᱟᱜ ᱡᱷᱚᱛᱚ ᱨᱚᱠᱚᱢᱟᱜ ᱨᱳᱜᱽ ᱟᱡᱟᱨ ᱡᱟᱛᱮ ᱵᱟᱝ ᱦᱳᱭᱳᱜ ᱚᱱᱟ ᱨᱮᱭᱟᱜ ᱯᱨᱚᱛᱤᱨᱳᱫᱷ ᱵᱮᱵᱚᱥᱛᱷᱟ ᱛᱟᱦᱮᱱ ᱠᱟᱱᱟ ᱟᱨ ᱜᱤᱫᱽᱨᱟᱹ ᱡᱚᱱᱢᱚ ᱯᱚᱨᱮ ᱯᱚᱨᱮ ᱜᱮ ᱢᱤᱫ ᱵᱚᱪᱷᱚᱨ ᱢᱚᱫᱽᱫᱷᱮ ᱨᱮ ᱥᱳᱢᱳᱭ ᱚᱱᱩᱡᱟᱭᱤ ᱥᱮ ᱚᱠᱛᱚ ᱞᱮᱠᱟᱛᱮ ᱦᱮᱞᱛᱷ ᱪᱮᱠᱟᱯ ᱫᱚ ᱫᱚᱨᱠᱟᱨ ᱠᱟᱱᱟ ᱟᱨ ᱪᱷᱚ ᱢᱟᱥ ᱯᱚᱨᱡᱚᱱᱛᱚ ᱥᱩᱫᱩ ᱢᱟᱛᱛᱨᱚ ᱜᱚᱜᱚ ᱛᱚᱣᱟ ᱜᱮ ᱜᱤᱫᱽᱨᱟᱹ ᱠᱟᱴᱤᱡ ᱜᱤᱫᱽᱨᱟᱹ ᱫᱚ ᱡᱟᱨᱩᱲ ᱠᱟᱱᱟ ᱟᱨ ᱤᱱᱟᱹ ᱵᱟᱫᱮ ᱫᱚ ᱪᱷᱚᱢᱟᱥ ᱯᱚᱨᱮ ᱫᱚ ᱚᱲᱟᱜ ᱨᱮᱭᱟᱜ ᱛᱷᱚᱲᱟ

ᱱᱚᱨᱚᱢ ᱡᱚᱢᱟᱜ ᱠᱚ ᱠᱷᱤᱪᱩᱲᱤ ᱞᱮᱠᱟᱱᱟᱜ ᱥᱮ ᱥᱩᱡᱤ ᱞᱮᱠᱟᱱᱟᱜ ᱡᱚᱢᱟᱜ ᱮᱢ ᱡᱟᱨᱩᱲ ᱠᱟᱱᱟ ᱜᱚᱫᱽᱨᱟᱹ ᱡᱮᱢᱚᱱᱮ ᱞᱟᱴᱩᱜᱼᱟ ᱛᱮᱢᱱᱤ ᱠᱷᱟᱵᱟᱨ ᱢᱚᱸᱡᱽ ᱛᱮ ᱮᱢ ᱦᱳᱭᱳᱜᱼᱟ ᱥᱟᱶᱛᱮ ᱜᱚᱜᱚᱣᱟᱜ ᱛᱚᱣᱟ ᱫᱚ ᱠᱚᱢ ᱠᱚᱨᱮ ᱪᱷᱚ ᱢᱟᱥ ᱡᱟᱨᱩᱲ ᱠᱟᱱᱟ ᱪᱷᱚ ᱢᱟᱥ ᱯᱚᱨ ᱫᱚ ᱮᱠᱴᱩ ᱢᱚᱴᱟ ᱢᱩᱴᱤ ᱢᱤᱫ ᱵᱚᱪᱷᱚᱨᱮ ᱜᱚᱜᱚ ᱛᱚᱣᱟᱭ ᱧᱩ ᱞᱮᱠᱷᱟᱱ ᱜᱮ ᱦᱳᱭᱳᱜ ᱠᱟᱱᱟ ᱟᱨ ᱚᱱᱟ ᱥᱟᱶᱛᱮ ᱡᱚᱢ ᱴᱷᱤᱠ ᱴᱷᱟᱠ ᱡᱚᱡ ᱟᱨ ᱜᱤᱫᱽᱨᱟᱹ ᱥᱚᱸᱜᱮ ᱨᱚᱲ ᱥᱮ ᱪᱮᱨᱮᱡ ᱦᱚᱸ ᱟᱰᱤ ᱟᱸᱴ ᱡᱟᱨᱩᱲ ᱠᱟᱱᱟ ᱢᱤᱫ ᱴᱮᱱ ᱩᱱᱤᱭᱟᱜ ᱢᱟᱱᱚᱥᱤᱠᱛᱟ ᱠᱤᱝᱵᱟ ᱩᱱᱤᱭᱟᱜ ᱵᱚᱦᱚᱜ ᱨᱮᱭᱟᱜ ᱡᱟᱛᱮ ᱩᱛᱱᱟᱹᱣ ᱵᱷᱟᱜᱮ ᱦᱳᱳᱜ ᱩᱱᱤ ᱜᱤᱫᱽᱨᱟᱹ ᱡᱟᱛᱮ ᱴᱷᱤᱠ ᱴᱷᱟᱠᱮ ᱢᱟᱱᱩᱥᱚᱜ ᱚᱱᱟ ᱞᱟᱜᱤᱫ ᱡᱚᱛᱚ ᱦᱚᱲ ᱯᱷᱮᱢᱮᱞᱤᱨᱮᱱ ᱚᱲᱟᱜ ᱨᱮᱱ ᱩᱝᱠᱩᱨᱮᱱ ᱡᱷᱚᱛᱚ ᱦᱚᱲ ᱜᱮ ᱟᱰᱤ ᱟᱸᱴ ᱜᱤᱫᱽᱨᱟᱹ ᱥᱮᱫ ᱢᱟᱱᱮ ᱱᱚᱡᱚᱨ ᱛᱟᱦᱮᱱ ᱫᱚᱨᱠᱟᱨ ᱠᱟᱱᱟ ᱡᱟᱛᱮ ᱩᱱᱤ ᱜᱤᱫᱽᱨᱟᱹ ᱥᱩᱫᱩ ᱵᱟᱠᱚ ᱫᱩᱞᱟᱹᱲᱮ ᱠᱟᱱᱟ ᱚᱱᱟ ᱡᱮᱱᱚ ᱵᱟᱭ ᱵᱩᱡᱷᱟᱹᱣ ᱜᱤᱫᱽᱨᱟᱹ ᱫᱚ ᱳᱭ ᱯᱟᱸᱪ ᱵᱚᱪᱷᱚᱨ ᱦᱟᱨᱤᱡ ᱛᱮᱫᱚ ᱟᱰᱤ ᱫᱩᱞᱟᱹᱲ ᱛᱮᱜᱮ ᱫᱚᱦᱚ ᱫᱚᱨᱠᱟᱨᱟ ᱮᱠᱮᱱ ᱚᱱᱟ ᱯᱟᱸᱪ ᱵᱚᱪᱷᱚᱨ ᱛᱮᱜᱮ ᱢᱤᱫ ᱴᱮᱱ ᱜᱤᱫᱽᱨᱟᱹ ᱩᱱᱤᱭᱟᱜ ᱵᱨᱮᱱ ᱨᱮᱭᱟᱜ ᱡᱷᱚᱛᱚ ᱨᱚᱠᱚᱢ ᱦᱮᱸ ᱩᱛᱱᱟᱹᱣ ᱫᱚ ᱦᱳᱭᱳᱜᱼᱟ ᱰᱮᱵᱷᱮᱞᱚᱯ ᱫᱚ ᱦᱳᱭᱳᱜᱼᱟ ᱛᱚ ᱜᱤᱫᱽᱨᱟᱹ ᱡᱮᱢᱚᱱᱮ ᱞᱟᱴᱩ ᱤᱫᱤᱜᱼᱟ ᱛᱮᱢᱱᱤ ᱜᱤᱫᱽᱨᱟᱹ ᱡᱷᱚᱛᱚ ᱨᱚᱠᱚᱢᱟᱜ ᱥᱟᱯᱟ ᱥᱟᱯᱤ ᱛᱷᱮᱠᱮ ᱥᱩᱨᱩ ᱠᱚᱨᱮ ᱩᱱᱤᱭᱟᱜ ᱴᱷᱤᱠ ᱥᱩᱢᱟᱹᱭ ᱦᱮᱞᱛᱷ ᱪᱮᱠᱟᱯ ᱦᱚᱸ ᱡᱟᱨᱩᱲ ᱠᱟᱱᱟ ᱟᱨ ᱜᱤᱫᱽᱨᱟᱹ ᱡᱟᱛᱮᱭ ᱚᱞᱚᱜ ᱯᱟᱲᱦᱟᱜ ᱥᱮᱫ ᱮ ᱵᱩᱡᱷᱟᱹᱣ ᱥᱮ ᱥᱟᱢᱟᱡᱤᱠᱚᱛᱟ ᱥᱮ ᱥᱚᱢᱟᱡᱽ ᱨᱮ ᱡᱷᱚᱛᱚ ᱦᱚᱲ ᱥᱚᱸᱜᱮ ᱢᱮᱥᱟ ᱚᱱᱟ ᱛᱮ ᱜᱤᱫᱽᱨᱟᱹ ᱫᱚ ᱠᱷᱮᱞ ᱠᱚᱦᱚᱸ ᱟᱰᱤ ᱟᱸᱴ ᱡᱟᱨᱩᱲ ᱠᱟᱱᱟ ᱜᱚ ᱜᱚᱜᱚ ᱥᱟᱛᱮ ᱥᱮ ᱵᱟᱵᱟ ᱥᱟᱶᱛᱮ ᱥᱮ ᱚᱲᱟᱜ ᱨᱮᱱ ᱡᱟᱦᱟᱸᱭ ᱠᱚ ᱥᱚᱸᱜᱮᱜ ᱮ ᱡᱮᱢᱚᱱᱮ ᱜᱟᱛᱮᱜᱼᱟ ᱮᱢᱱᱤ ᱚᱲᱟᱜ ᱯᱟᱥᱮᱨᱮᱱ ᱯᱨᱚᱛᱤᱵᱮᱥᱤ ᱦᱚᱸ ᱡᱟᱛᱮ ᱢᱚᱸᱡᱽ ᱮ ᱜᱟᱛᱮᱜ ᱚᱱᱟ ᱦᱚᱸ ᱧᱮᱞ ᱟᱰᱤ ᱟᱸᱴ ᱡᱟᱨᱩᱲ ᱠᱟᱱᱟ ᱪᱮᱫᱟᱜ ᱥᱮ ᱢᱤᱫ ᱴᱮᱱ ᱜᱤᱫᱽᱨᱟᱹ ᱠᱚᱣᱟᱜ ᱵᱨᱮᱱ ᱯᱟᱸᱪ ᱵᱚᱪᱷᱚᱨ ᱢᱚᱫᱽᱫᱷᱮ ᱛᱮᱜᱮ ᱛᱚᱭᱨᱤᱜᱼᱟ ᱠᱟᱴᱤᱡ ᱜᱤᱫᱽᱨᱟᱹ ᱢᱤᱫ ᱴᱮᱱ ᱜᱤᱫᱽᱨᱟᱹ ᱠᱟᱴᱤᱡ ᱯᱟᱸᱪ ᱵᱚᱪᱷᱚᱨ ᱢᱚᱫᱽᱫᱷᱮ ᱨᱮᱜᱮ ᱵᱩᱡᱷᱟᱹᱜᱼᱟ ᱡᱮ ᱱᱩᱭ ᱜᱤᱫᱽᱨᱟᱹ ᱢᱟᱱᱮ ᱛᱤᱱᱟᱹᱜ ᱜᱟᱱ ᱵᱷᱟᱜᱮᱭ ᱦᱳᱭ ᱫᱟᱲᱮᱭᱟᱜᱼᱟ ᱵᱷᱟᱜᱮ ᱦᱳᱭ ᱫᱟᱲᱮᱭᱟᱜᱼᱟ ᱥᱮ ᱵᱟᱲᱤᱡ ᱮ ᱦᱳᱭ ᱫᱟᱲᱮᱭᱟᱜᱼᱟ ᱠᱮᱱᱚ ᱱᱟ ᱯᱟᱸᱪ ᱵᱚᱪᱷᱚᱨ ᱵᱚᱭᱮᱥ ᱢᱚᱫᱽᱫᱷᱮᱨᱮ ᱜᱮ ᱢᱤᱫ ᱴᱮᱱ ᱜᱤᱫᱽᱨᱟᱹᱣᱟᱜ ᱵᱨᱮᱱ ᱫᱚ ᱥᱮᱵᱷᱮᱱᱴᱤ ᱯᱷᱟᱭᱤᱵᱽ ᱯᱟᱨᱥᱮᱱᱴ ᱰᱮᱵᱷᱮᱞᱚᱯᱚᱜᱼᱟ ᱵᱟᱠᱤ ᱫᱚ ᱟᱥᱛᱮ ᱟᱥᱛᱮ ᱰᱮᱵᱷᱮᱞᱚᱯᱚᱜᱼᱟ ᱚᱱᱟᱛᱮᱧ ᱢᱮᱱᱟ ᱡᱷᱚᱛᱚ ᱦᱚᱲ ᱜᱮ ᱱᱤᱡᱮᱨᱮᱱ ᱜᱤᱫᱽᱨᱟᱹ ᱢᱟᱱᱮ ᱡᱟᱛᱮ ᱴᱷᱤᱠ ᱴᱷᱟᱠ ᱠᱚ ᱚᱲᱟᱜ ᱨᱮ ᱥᱟᱯᱟ ᱥᱟᱯᱤ ᱥᱮ ᱦᱮᱞᱛᱷ ᱪᱮᱠᱟᱯ ᱥᱮ ᱡᱚᱢ ᱧᱩ ᱥᱮ ᱵᱚᱱᱫᱷᱩᱛᱛᱚ ᱯᱩᱨᱱᱚ ᱵᱮᱵᱚᱦᱟᱨ ᱢᱟᱱᱮ ᱵᱚᱱᱫᱷᱩ ᱞᱮᱠᱟ ᱜᱟᱛᱮᱜ ᱞᱮᱠᱟ ᱚᱲᱟᱜ ᱨᱮᱱ ᱜᱤᱫᱽᱨᱟᱹ ᱢᱟᱱᱮ ᱜᱚ ᱵᱟᱵᱟ ᱟᱨ ᱵᱚᱭᱦᱟ ᱠᱚ ᱥᱚᱸᱜᱮ ᱦᱚᱸ ᱜᱟᱛᱮ ᱦᱚᱪᱚ ᱠᱚ ᱦᱳᱭᱳᱜᱼᱟ ᱠᱟᱴᱤᱡ ᱠᱟᱴᱤᱡ ᱵᱟᱲᱤᱡ ᱨᱮ ᱡᱮᱱᱚ ᱵᱟᱠᱚ ᱫᱟᱞ ᱠᱚ ᱚᱱᱟ ᱦᱚᱸ ᱡᱷᱚᱛᱚ ᱦᱚᱲᱟᱜ ᱢᱟᱱᱮ ᱧᱮᱞ ᱫᱚᱨᱠᱟᱨ ᱠᱟᱱ ᱛᱟᱵᱚᱱᱟ ᱜᱤᱫᱽᱨᱟᱹ ᱫᱚ ᱢᱤᱫ ᱴᱮᱱ ᱯᱷᱮᱢᱮᱞᱤ ᱠᱷᱚᱱᱟᱜ ᱜᱮ ᱪᱮᱫᱟ ᱡᱚᱛᱚ ᱠᱤᱪᱷᱩ ᱚᱱᱟ ᱛᱮ ᱟᱵᱚ ᱨᱮᱱ ᱞᱟᱴᱩ ᱠᱚ ᱡᱟᱦᱟᱸᱭ ᱠᱚᱠᱚ ᱛᱟᱦᱮᱱᱟ ᱡᱷᱚᱛᱚ ᱦᱚᱲ ᱴᱷᱮᱱ ᱜᱮ ᱡᱷᱚᱛᱚ ᱦᱚᱲ ᱡᱟᱛᱮ ᱠᱚ ᱵᱮᱵᱚᱦᱟᱨ ᱵᱷᱟᱜᱮ ᱵᱮᱵᱚᱦᱟᱨᱮ ᱧᱟᱢ ᱞᱮᱠᱷᱟᱱ ᱩᱱᱤ ᱜᱤᱫᱽᱨᱟᱹ ᱵᱮᱥ ᱵᱮᱥ ᱛᱮ ᱢᱤᱫ ᱴᱮᱱ ᱱᱟᱜᱚᱨᱤᱠᱮ ᱛᱚᱭᱨᱤ ᱫᱟᱲᱮᱭᱟᱜᱼᱟ